ᱜᱚᱢᱠᱮ ᱤᱧ ᱡᱟᱦᱟᱸ ᱯᱤᱡᱽᱡᱟ ᱰᱮᱞᱤᱵᱷᱟᱹᱨᱤ ᱳᱰᱟᱨ ᱤᱧ ᱮᱢ ᱞᱮᱫᱟ ᱢᱚᱱᱮ ᱞᱮᱫᱤᱧ ᱢᱤᱫ ᱴᱤᱲᱤᱡ ᱢᱩᱫᱽᱨᱮ ᱦᱤᱡᱩᱜᱼᱟ ᱢᱮᱱᱠᱷᱟᱱ ᱮᱯ ᱠᱷᱩᱞᱟᱣ ᱠᱟᱛᱮ ᱤᱧ ᱧᱮᱞ ᱮᱫᱟ ᱵᱟᱨ ᱴᱤᱲᱤᱡ ᱚᱠᱛᱚ ᱞᱟᱜᱟᱜᱼᱟ ᱜᱚᱢᱠᱮ ᱢᱤᱫ ᱴᱤᱲᱤᱡ ᱢᱩᱫᱽᱨᱮ ᱰᱮᱞᱤᱵᱷᱟᱹᱨᱤ ᱦᱩᱭ ᱞᱮᱱ ᱠᱷᱟᱱ ᱟᱹᱰᱤ ᱵᱷᱟᱹᱜᱤ ᱠᱚᱜᱼᱟ ᱰᱮᱞᱤᱵᱷᱟᱹᱨᱤ ᱧᱟᱢ ᱞᱟᱹᱜᱤᱫ ᱮᱱᱟᱝ ᱠᱷᱚᱱ ᱛᱟᱺᱜᱤ ᱨᱮ ᱢᱮᱱᱟᱜ ᱤᱧᱟᱹ